ᱱᱤᱭᱟᱹ ᱵᱷᱟᱨᱚᱛ ᱫᱤᱥᱚᱢ ᱨᱮ ᱚᱱᱠᱟᱱ ᱰᱟᱠᱴᱟᱨ ᱢᱮᱱᱟᱜ ᱠᱟᱜ ᱠᱚᱣᱟ ᱡᱟᱦᱟᱸᱭ ᱫᱚ ᱮᱠᱟᱞ ᱜᱮ ᱵᱟᱠᱚ ᱴᱷᱤᱠᱼᱟ ᱡᱟᱦᱟᱸᱭ ᱫᱚ ᱰᱚᱠᱴᱚᱨ ᱜᱮ ᱵᱟᱹᱪᱩᱜ ᱠᱟᱜ ᱠᱚᱣᱟ ᱥᱟᱺᱜᱤᱧ ᱥᱟᱺᱜᱤᱧ ᱨᱮ ᱢᱮᱱᱟᱜ ᱠᱟᱜ ᱠᱚᱣᱟ ᱱᱤᱭᱟᱹ ᱟᱞᱮ ᱨᱟᱱᱤᱜᱚᱡᱽ ᱨᱮᱫᱚ ᱱᱤᱭᱟᱹ ᱨᱟᱱᱤᱜᱚᱡᱽ ᱨᱮᱫᱚ ᱢᱟᱱᱮ ᱥᱚᱵ ᱨᱮᱭᱟᱜ ᱥᱩᱵᱤᱥᱛᱟ ᱦᱩᱭᱩᱜ ᱠᱟᱱᱟ ᱡᱮ ᱱᱤᱛᱚᱜ ᱰᱮᱞᱤᱵᱷᱟᱨᱤ ᱯᱷᱮᱥᱮᱱ ᱞᱟᱹᱜᱤᱫ ᱚᱯᱟᱨᱮᱥᱚᱱ ᱞᱟᱹᱜᱤᱫ ᱥᱮ ᱱᱤᱝᱠᱟᱹ ᱛᱤ ᱡᱟᱸᱜᱟ ᱠᱚᱦᱚᱸ ᱨᱟᱹᱯᱩᱜᱚᱜᱼᱟ ᱚᱱᱟ ᱠᱚᱢ ᱤᱭᱟᱹ ᱞᱮᱜᱮ ᱟᱹᱰᱤ ᱥᱩᱵᱤᱥᱛᱟ ᱢᱮᱱᱟᱜ ᱠᱟᱫᱟ ᱡᱮ ᱱᱚᱝᱠᱟ ᱱᱚᱝᱠᱟᱱ ᱰᱮᱞᱤᱵᱷᱟᱨᱤ ᱯᱷᱮᱥᱮᱱ ᱞᱟᱹᱜᱤᱫ ᱫᱚ ᱢᱟᱱᱮ ᱱᱤᱝᱠᱟᱹ ᱚᱱᱠᱟ ᱜᱮ ᱵᱮᱰ ᱢᱮᱱᱟᱜ ᱠᱟᱫᱟ ᱵᱮᱰ ᱢᱮᱱᱟᱜ ᱠᱟᱫᱟ ᱜᱤᱛᱤᱡ ᱫᱩᱲᱩᱵ ᱞᱟᱹᱜᱤᱫ ᱛᱚ ᱚᱱᱠᱟ ᱜᱮ ᱟᱨ ᱡᱷᱟᱲᱠᱷᱚᱸᱰ ᱨᱮᱫᱚ ᱮᱢᱚᱱ ᱢᱮᱱᱟᱜ ᱠᱟᱫᱟ ᱡᱮ ᱚᱱᱠᱟ ᱰᱟᱠᱴᱚᱨ ᱦᱚᱸ ᱵᱟᱹᱱᱩᱜ ᱠᱟᱜ ᱠᱚᱣᱟ ᱟᱨ ᱤᱱᱠᱟᱹ ᱥᱩᱵᱤᱥᱛᱟ ᱦᱚᱸ ᱵᱟᱹᱱᱩᱜ ᱠᱟᱫᱟ ᱟᱞᱮ ᱴᱷᱮᱡ ᱫᱚ ᱢᱟᱱᱮ ᱪᱮᱫ ᱜᱟᱹᱰᱤ ᱦᱚᱸ ᱢᱮᱱᱟᱜ ᱠᱟᱫᱟ ᱮᱢᱵᱩᱞᱮᱱᱥ ᱮᱢᱵᱩᱞᱮᱱᱥ ᱦᱚᱸ ᱢᱮᱱᱟᱜ ᱠᱟᱫᱟ ᱟᱢ ᱡᱩᱫᱤ ᱮᱢᱟᱨᱡᱮᱱᱥᱤ ᱠᱟᱢ ᱞᱟᱜᱟᱣ ᱟᱢᱟ ᱛᱚ ᱚᱱᱟ ᱦᱚᱢ ᱥᱮᱱ ᱫᱟᱲᱮᱭᱟᱜᱼᱟ ᱮᱢᱟᱨᱡᱮᱱᱥᱤ ᱛᱟᱦᱮᱱ ᱠᱷᱟᱡ ᱫᱚ ᱛᱟᱲᱟᱢ ᱛᱮᱫᱚ ᱛᱷᱚᱲᱮ ᱥᱮᱢ ᱛᱤᱭᱳᱜᱟ ᱜᱟᱹᱰᱤᱜᱮ ᱫᱚᱨᱠᱟᱨ ᱚᱱᱠᱟ ᱜᱮ ᱟᱞᱮ ᱴᱷᱮᱡ ᱫᱚ ᱥᱚᱵ ᱨᱮᱭᱟᱜ ᱥᱩᱵᱤᱥᱛᱟ ᱢᱮᱱᱟᱜ ᱠᱟᱜᱼᱟ